ᱡᱷᱟᱲᱜᱨᱟᱢ ᱧᱮᱞᱟ ᱦᱟᱸᱥᱯᱤᱴᱟᱞ ᱨᱮᱫᱚ ᱪᱤᱠᱤᱛᱥᱟ ᱫᱚ ᱱᱟᱯᱟᱭ ᱜᱮᱭᱟ ᱵᱷᱟᱜᱮ ᱜᱮᱠᱚ ᱪᱤᱠᱤᱛᱥᱮᱫ ᱠᱚᱣᱟ ᱱᱚᱜᱼᱚᱭ ᱨᱩᱜᱤ ᱠᱚᱦᱚᱸ ᱥᱮᱛᱟ ᱵᱮᱲᱟ ᱴᱤᱯᱷᱤᱱ ᱠᱚ ᱮᱢᱟ ᱠᱚᱣᱟ ᱛᱤᱠᱤᱱ ᱫᱟᱠᱟ ᱠᱚ ᱮᱢᱟ ᱠᱚᱣᱟ ᱟᱹᱭᱩᱵ ᱦᱚᱸ ᱟᱨᱦᱚᱸ ᱫᱟᱠᱟ ᱠᱚ ᱮᱢᱟ ᱠᱚᱣᱟ ᱟᱨ ᱧᱮᱞ ᱦᱚᱸ ᱰᱟᱠᱛᱟᱨ ᱫᱚ ᱵᱷᱟᱜᱮ ᱜᱮᱠᱚ ᱧᱮᱞ ᱦᱚᱪᱚᱭᱮᱫ ᱧᱮᱞᱮᱫ ᱠᱚᱣᱟ ᱨᱩᱜᱤ ᱠᱚᱦᱚᱸ ᱦᱤᱡᱩᱜ ᱥᱮᱱᱚᱜ ᱦᱚᱸ ᱰᱮᱞᱤᱵᱷᱟᱨᱤ ᱨᱩᱜᱤ ᱠᱚᱫᱚ ᱜᱟᱰᱤ ᱠᱚ ᱮᱢᱟ ᱠᱚ ᱠᱟᱱᱟ ᱚᱱᱟ ᱛᱮᱦᱚᱸ ᱱᱟᱯᱟᱭ ᱜᱮᱭᱟ ᱟᱨ ᱨᱩᱜᱤ ᱠᱚᱦᱚᱸ ᱧᱮᱞ ᱦᱚᱸᱠᱚ ᱵᱷᱟᱜᱮ ᱜᱮᱠᱚ ᱧᱮᱞᱮᱫ ᱠᱚᱣᱟ ᱟᱨ ᱡᱟᱦᱟᱸ ᱱᱚᱣᱟ ᱚᱯᱟᱨᱥᱮᱱ ᱵᱮᱯᱚᱨ ᱛᱮᱦᱚᱸ ᱥᱟᱥᱛᱷᱚ ᱥᱟᱛᱷᱤ ᱠᱟᱨᱰ ᱢᱮᱱᱟᱜᱼᱟ ᱱᱤᱛᱳᱜ ᱫᱚ ᱚᱱᱟ ᱛᱮᱦᱚᱸ ᱪᱤᱠᱤᱛᱥᱟ ᱫᱚ ᱵᱷᱟᱜᱮ ᱜᱮ ᱦᱩᱭᱩᱜ ᱠᱟᱱᱟ ᱢᱚᱡᱽ ᱜᱮᱠᱚ ᱧᱮᱞᱮᱫ ᱠᱚᱣᱟ ᱟᱨ ᱪᱤᱠᱤᱛᱥᱟ ᱦᱚᱸ ᱢᱚᱡᱽ ᱜᱮ ᱦᱩᱭᱩᱜ ᱠᱟᱱᱟ ᱱᱤᱭᱟᱹ ᱡᱷᱟᱲᱜᱨᱟᱢ ᱡᱮᱞᱟ ᱦᱚᱸᱥᱯᱤᱴᱟᱞ ᱨᱮᱫᱚ ᱢᱚᱡᱽᱜᱮ ᱪᱤᱠᱤᱛᱥᱟ ᱫᱚ ᱦᱩᱭᱩᱜ ᱠᱟᱱ ᱜᱮᱭᱟ ᱨᱮᱸᱜᱮᱡ ᱚᱲᱮᱡ ᱠᱚᱦᱚᱸ ᱟᱹᱰᱤᱜᱟᱱ ᱢᱟᱱᱢᱤ ᱵᱚᱱ ᱱᱟᱯᱟᱭ ᱠᱟᱱᱟ ᱱᱚᱣᱟ ᱦᱚᱸᱥᱯᱤᱴᱟᱞ ᱦᱩᱭ ᱠᱟᱛᱮ ᱢᱟᱱᱮ ᱵᱤᱱᱟᱹ ᱯᱚᱭᱥᱟ ᱛᱮ ᱪᱤᱠᱤᱛᱥᱟ ᱪᱟᱞᱟᱜ ᱠᱟᱱᱟ ᱱᱤᱛᱳᱜ ᱫᱚ ᱨᱩᱣᱟᱹ ᱦᱟᱥᱩ ᱦᱚᱸ ᱫᱟᱦᱟᱸᱭᱮ ᱨᱩᱣᱟᱹ ᱦᱟᱥᱩᱜ ᱠᱟᱱ ᱨᱮᱦᱚᱸ ᱵᱤᱱᱟᱹ ᱯᱚᱭᱥᱟᱛᱮ ᱨᱟᱱ ᱢᱩᱨᱜᱟᱹᱱᱮ ᱧᱟᱢᱮᱫᱟ ᱥᱚᱸᱜᱮ ᱥᱚᱸᱜᱮ ᱚᱱᱟᱛᱮ ᱟᱹᱰᱤ ᱜᱟᱱ ᱟᱭᱢᱟ ᱜᱟᱱ ᱱᱟᱯᱟᱭ ᱜᱮ ᱢᱮᱱᱟᱜ ᱵᱚᱱᱟ ᱟᱨ ᱱᱤᱛᱳᱜ ᱱᱚᱣᱟ ᱠᱚᱨᱳᱱᱟ ᱛᱮᱦᱚᱸ ᱜᱚᱴᱟ ᱵᱟᱡᱟᱨ ᱠᱚᱨᱮ ᱦᱚᱸ ᱟᱸᱡᱚᱢ ᱵᱟᱲᱟᱭᱱᱟ ᱠᱤᱱᱛᱩ ᱵᱟᱡᱟᱨ ᱨᱮᱫᱚ ᱵᱟᱝᱠᱚ ᱩᱰᱩᱠ ᱵᱟᱲᱟ ᱟᱠᱟᱱᱟ ᱚᱲᱟᱜ ᱠᱷᱚᱱᱟᱜ ᱟᱞᱮ ᱫᱤᱥᱚᱢ ᱟᱛᱩ ᱨᱮᱫᱚ ᱜᱚᱴᱟᱜᱮᱞᱮ ᱩᱰᱩᱝ ᱠᱟᱱᱟ ᱢᱟᱱᱮ ᱵᱤᱨ ᱡᱷᱟᱲ ᱥᱟᱦᱟᱱ ᱥᱟᱠᱟᱢ ᱟᱹᱜᱩ ᱦᱚᱞᱮ ᱥᱮᱱ ᱟᱠᱟᱱᱟ ᱨᱚᱦᱚᱭ ᱛᱳᱫ ᱦᱩᱲᱩ ᱤᱨ ᱡᱷᱚᱛᱚ ᱜᱮᱞᱮ ᱠᱟᱹᱢᱤᱭᱟᱠᱟᱫᱟ ᱛᱚᱵᱮ ᱱᱚᱛᱮ ᱫᱚ ᱴᱷᱤᱠ ᱜᱮᱞᱮ ᱵᱩᱡᱷᱟᱹᱣ ᱟᱠᱟᱫᱟ ᱵᱷᱟᱜᱮ ᱜᱮ ᱠᱤᱱᱛᱩ ᱵᱟᱡᱟᱨ ᱥᱟᱦᱟᱨ ᱨᱮᱫᱚ ᱵᱚᱛᱚᱨ ᱜᱮ ᱞᱟᱹᱭ ᱫᱚᱠᱚ ᱞᱟᱹᱭ ᱠᱮᱜᱼᱟ ᱟᱨ ᱱᱚᱣᱟ ᱫᱤᱥᱚᱢ ᱨᱮᱫᱚ ᱟᱞᱮ ᱦᱚᱸ ᱱᱟᱯᱟᱭ ᱟᱭᱢᱟ ᱜᱮᱞᱮ ᱛᱟᱦᱮᱸᱭᱮᱱᱟ ᱟᱨ ᱪᱮᱫ ᱦᱚᱸ ᱚᱥᱩᱵᱤᱫᱟ ᱫᱚ ᱵᱟᱝ ᱦᱩᱭ ᱞᱮᱱᱟ